ᱟᱵᱚ ᱥᱟᱱᱛᱟᱲ ᱥᱚᱢᱟᱡᱽ ᱨᱮᱱᱟᱜ ᱥᱮᱨᱣᱟᱼᱟᱱ ᱟᱠᱷᱲᱟ ᱞᱮᱠᱟᱛᱮ ᱫᱚ ᱞᱮᱠᱟᱛᱮ ᱫᱚ ᱠᱩᱲᱤ ᱜᱤᱫᱽᱨᱟᱹ ᱠᱚ ᱥᱮ ᱟᱭᱳᱦᱚᱲ ᱠᱚᱫᱚ ᱩᱱᱠᱚ ᱫᱚ ᱥᱟᱹᱲᱤᱠᱚ ᱵᱟᱸᱫᱮᱭᱟ ᱡᱮᱢᱚᱱ ᱯᱟᱧᱪᱤ ᱥᱟᱹᱲᱤ ᱯᱟᱦᱟᱲ ᱯᱟᱧᱪᱤ ᱠᱚᱞᱮᱡᱽ ᱯᱟᱧᱪᱤ ᱥᱚᱝᱜᱚ ᱥᱟᱹᱲᱤ ᱚᱱᱟᱠᱚ ᱠᱚ ᱵᱟᱸᱫᱮᱭᱟ ᱟᱨ ᱜᱚᱭᱱᱟ ᱠᱚᱫᱚ ᱦᱩᱭᱩᱜ ᱠᱟᱱᱟ ᱡᱮᱢᱚᱱ ᱦᱚᱴᱚᱜ ᱨᱮᱭᱟᱜ ᱦᱟᱨᱼᱢᱟᱞᱟ ᱨᱩᱯᱟᱹ ᱢᱩᱫᱟᱹᱢ ᱵᱚᱦᱚᱜ ᱨᱮᱱᱟᱜ ᱜᱟᱡᱽᱨᱟ ᱜᱟᱡᱽᱨᱟ ᱯᱩᱲ ᱵᱟᱦᱟ ᱵᱟᱞᱟ ᱡᱟᱸᱜᱟ ᱨᱮᱭᱟᱜ ᱯᱟᱹᱭᱡᱚᱱ ᱰᱟᱸᱰᱟ ᱨᱮᱱᱟᱜ ᱠᱳᱢᱚᱨ ᱵᱚᱱᱫᱷᱚᱱ ᱟᱨ ᱠᱳᱢᱚᱨ ᱠᱩᱥᱱᱤ ᱚᱱᱟᱠᱚ ᱠᱚ ᱦᱚᱨᱚᱜᱼᱟ

ᱵᱚᱦᱚᱜᱨᱮ ᱟᱨᱟᱜ ᱯᱷᱤᱛᱟᱹ ᱚᱱᱟᱠᱚ ᱠᱚ ᱦᱚᱨᱚᱜᱼᱟ ᱟᱨ ᱠᱚ ᱠᱩᱞᱦᱤᱛᱮ ᱮᱱᱮᱡᱠᱚ ᱚᱰᱳᱠᱚᱜᱼᱟ ᱟᱨ ᱠᱚᱲᱟ ᱜᱤᱫᱟᱹᱨ ᱠᱚᱫᱚ ᱫᱷᱩᱛᱤ ᱠᱟᱛᱮᱫ ᱫᱷᱩᱛᱤ ᱟᱠᱚ ᱥᱤᱝᱜᱚ ᱫᱷᱩᱛᱤᱛᱮ ᱟᱨ ᱯᱟᱹᱧᱪᱤ ᱥᱤᱝᱜᱚ ᱫᱷᱩᱛᱤᱛᱮ ᱠᱚ ᱫᱷᱩᱛᱤᱼᱟ ᱟᱨ ᱵᱚᱦᱚᱜᱨᱮ ᱫᱷᱟᱹᱲᱤ ᱴᱟᱢᱟᱠ ᱠᱚ ᱨᱩᱭᱟ ᱟᱨ ᱟᱠᱷᱲᱟᱨᱮ ᱠᱚ ᱚᱰᱳᱠᱚᱜᱼᱟ ᱟᱨ ᱮᱱᱮᱡᱠᱚ ᱮᱱᱮᱡ ᱥᱮᱨᱮᱧᱟᱠᱚ ᱟᱭᱢᱟ ᱞᱮᱠᱟᱱ ᱱᱟᱦᱟᱜ ᱡᱩᱜᱽ ᱨᱮᱫᱚ ᱥᱟᱱᱛᱟᱲ ᱠᱚᱣᱟᱜ ᱦᱚᱸ ᱟᱭᱢᱟ ᱞᱮᱠᱟᱱ ᱥᱟᱡᱽ ᱜᱳᱡᱽᱠᱚ ᱚᱰᱳᱠᱚᱜ ᱠᱟᱱᱟ ᱟᱭᱢᱟ ᱞᱮᱠᱟᱱ ᱜᱚᱭᱱᱟᱠᱚ ᱦᱚᱸ ᱚᱰᱳᱠᱚᱜ ᱠᱟᱱᱟ ᱟᱨ ᱟᱭᱢᱟ ᱞᱮᱠᱟᱱ ᱢᱟᱱᱮ ᱮᱱᱮᱡ ᱥᱮᱨᱮᱧ ᱨᱮᱦᱚᱸ ᱵᱟᱦᱟ ᱥᱚᱦᱚᱨᱟᱭ ᱨᱮ ᱱᱟᱱᱟ ᱦᱩᱱᱟᱹᱨ ᱥᱟᱡᱽᱛᱮ ᱠᱚ ᱥᱟᱡᱟᱜ ᱠᱟᱱᱟ ᱡᱮᱢᱚᱱ ᱵᱟᱦᱟ ᱥᱚᱦᱚᱨᱟᱭ ᱨᱮᱫᱚ ᱥᱟᱹᱲᱤᱠᱚ ᱦᱚᱨᱚᱜᱼᱟ ᱥᱟᱫᱟ ᱥᱟᱹᱲᱤ ᱟᱞᱛᱟ ᱯᱟᱹᱲ ᱚᱱᱟ ᱥᱟᱹᱲᱤᱠᱚ ᱠᱚ ᱦᱚᱨᱚᱜᱼᱟ ᱟᱨ ᱵᱚᱦᱚᱜᱨᱮ ᱛᱟᱠᱚ ᱯᱩᱰ ᱯᱷᱤᱛᱟᱹ ᱚᱱᱟᱠᱚ ᱠᱚ ᱦᱚᱨᱚᱜᱼᱟ ᱟᱨ ᱡᱟᱦᱮᱨ ᱨᱮ ᱮᱱᱮᱡ ᱟᱠᱚ ᱚᱱᱠᱟᱜᱮ ᱥᱟᱹᱨᱤ ᱥᱚᱦᱚᱨᱟᱭ ᱨᱮᱦᱚᱸ ᱥᱟᱹᱲᱤ ᱵᱟᱸᱫᱮ ᱠᱟᱛᱮᱫ ᱟᱠᱷᱲᱟ ᱨᱮᱠᱚ ᱮᱱᱮᱡᱚ ᱟᱠᱚ ᱤᱱᱟᱹᱠᱚ ᱟᱭᱢᱟ ᱞᱮᱠᱟᱱ ᱦᱚᱨᱚᱜ ᱵᱟᱸᱫᱮ ᱢᱮᱱᱟᱜᱼᱟ ᱡᱚᱛᱚ ᱵᱟᱝ ᱞᱟᱹᱭ ᱜᱟᱱᱚᱜ ᱨᱮᱦᱚᱸ ᱡᱟᱴᱩᱠᱩ ᱫᱟᱲᱮᱭᱫᱟᱹᱧ ᱛᱟᱴᱩᱠᱩ ᱞᱟᱹᱭᱟᱫ ᱯᱮᱭᱟᱹᱧ